ᱞᱟᱜᱟᱱ ᱠᱟᱹᱨᱤ ᱫᱚ ᱟᱹᱰᱤ ᱱᱟᱯᱟᱭ ᱟᱹᱰᱤ ᱵᱷᱟᱹᱜᱤ ᱜᱮᱭᱟ ᱡᱟᱦᱟᱸ ᱫᱚ ᱟᱹᱰᱤ ᱯᱩᱥᱴᱟᱹᱣ ᱥᱟᱺᱦᱤᱡ ᱨᱚᱲ ᱜᱟᱱᱚᱜᱼᱟ ᱠᱟᱹᱨᱤ ᱢᱮᱱᱛᱮ ᱫᱚ ᱪᱮᱫ ᱵᱚᱱ ᱢᱮᱱᱫᱟ ᱡᱟᱦᱟᱸ ᱫᱚ ᱟᱢ ᱡᱟᱦᱟᱢ ᱠᱚᱨᱟᱣᱟ ᱠᱚᱨᱟᱣ ᱨᱮᱱᱟᱜ ᱢᱤᱫᱴᱟᱹᱱ ᱛᱟᱹᱨᱤᱠᱟ ᱫᱷᱟᱨᱟ ᱚᱱᱟᱜᱮ ᱠᱟᱹᱨᱤ ᱠᱟᱱᱟ ᱡᱟᱦᱟᱸ ᱠᱟᱹᱨᱤ ᱨᱮ ᱡᱟᱦᱟᱸ ᱞᱟᱜᱟ ᱠᱟᱱᱟ ᱚᱱᱟᱜᱮ ᱞᱟᱜᱟᱱ ᱠᱟᱹᱨᱤ ᱵᱚᱱ ᱢᱮᱱᱮᱜᱼᱟ ᱟᱨ ᱚᱱᱟ ᱞᱟᱜᱟᱱ ᱠᱟᱹᱨᱤ ᱞᱟᱹᱜᱤᱫ ᱛᱮᱫᱚ ᱦᱚᱲ ᱟᱹᱰᱤ ᱜᱚᱴᱟᱝ ᱰᱤᱜᱽᱨᱤ ᱠᱚ ᱦᱟᱢᱮᱴᱟᱠᱟᱜᱼᱟ ᱟᱨ ᱡᱟᱦᱟᱸᱭ ᱱᱟᱯᱟᱭ ᱱᱟᱯᱟᱭ ᱰᱤᱜᱽᱨᱤ ᱠᱚ ᱦᱟᱢᱮᱴ ᱟᱠᱟᱜᱼᱟ ᱩᱱᱠᱩ ᱫᱚ ᱚᱱᱠᱟᱜᱮ ᱟᱠᱚ ᱟᱠᱚᱣᱟᱜ ᱠᱟᱹᱢᱤ ᱨᱮᱭᱟ ᱠᱤᱥᱟᱹ ᱥᱮ ᱠᱟᱹᱢᱤ ᱨᱮᱭᱟᱜ ᱠᱟᱹᱢᱤ ᱨᱮᱭᱟᱜ ᱩᱥᱟᱹᱨᱟ ᱚᱱᱟ ᱠᱚ ᱠᱚᱨᱟᱣ ᱫᱟᱲᱮᱭᱟᱜᱼᱟ ᱚᱱᱠᱟ ᱞᱮᱠᱟᱛᱮ ᱵᱟᱰᱟᱭ ᱧᱟᱢᱚᱜ ᱠᱟᱱᱟ ᱡᱮ ᱵᱟᱝᱼᱟ ᱡᱮ ᱦᱚᱲ ᱫᱚ ᱟᱠᱚᱣᱟᱜ ᱰᱤᱜᱽᱨᱤ ᱫᱚ ᱟᱹᱰᱤ ᱱᱟᱱᱟ ᱦᱩᱱᱟᱹᱨ ᱟᱹᱰᱤ ᱜᱚᱴᱟᱝ ᱠᱚ ᱦᱟᱢᱮᱴ ᱟᱠᱟᱜᱼᱟ ᱟᱨ ᱚᱱᱟ ᱰᱤᱜᱽᱨᱤ ᱫᱟᱨᱟᱭ ᱛᱮᱜᱮ ᱟᱠᱚ ᱠᱚ ᱠᱟᱹᱢᱤ ᱫᱟᱲᱮᱭᱟᱜ ᱠᱟᱱᱟ